ᱠᱟᱨᱩ ᱵᱤᱨᱤᱫ ᱛᱟᱞᱟᱛᱮ ᱮᱞᱟᱠᱟ ᱥᱮ ᱴᱚᱴᱷᱟ ᱨᱮᱱᱟᱜ ᱞᱟᱠᱪᱟᱨ ᱢᱩᱴᱷᱟᱹᱱ ᱫᱚ ᱱᱚᱝᱠᱟᱛᱮ ᱥᱚᱫᱚᱨᱚᱜᱼᱟ ᱠᱟᱨᱩ ᱵᱤᱨᱤᱫ ᱡᱮ ᱥᱤᱞᱯᱤ ᱠᱟᱞᱟ ᱡᱟᱦᱟᱸ ᱫᱚᱵᱚᱱ ᱢᱮᱱᱟ ᱛᱤ ᱛᱮ ᱵᱮᱱᱟᱣ ᱟᱠᱟᱱ ᱥᱟᱢᱟᱱ ᱡᱟᱦᱟᱸ ᱞᱮᱠᱟ ᱯᱟᱞᱚᱝ ᱥᱳᱯᱷᱟ ᱥᱮᱴ ᱰᱨᱮᱥᱤᱝ ᱴᱮᱵᱚᱞ ᱟᱞᱢᱟᱨᱤ ᱠᱚ ᱠᱚ ᱵᱮᱱᱟᱣᱟ

ᱟᱨ ᱵᱟᱯᱞᱟ ᱨᱮ ᱡᱟᱦᱟᱸ ᱵᱚᱱ ᱥᱟᱢᱟᱱ ᱵᱚᱱ ᱮᱢᱟ ᱠᱚᱣᱟ ᱦᱚᱲ ᱠᱚ ᱚᱱᱟ ᱠᱚ ᱠᱩᱞᱤᱭᱟ ᱥᱮ ᱪᱮᱫ ᱠᱚ ᱮᱢᱟᱠᱟᱫᱮᱭᱟ ᱵᱟᱯᱞᱟ ᱨᱮ ᱚᱠᱚᱭ ᱫᱚ ᱵᱟᱯᱞᱟ ᱨᱮ ᱯᱟᱞᱚᱝ ᱠᱷᱟᱴ ᱵᱚᱱ ᱮᱢᱟᱭ ᱠᱟᱱᱟ ᱚᱠᱚᱭ ᱫᱚ ᱟᱞᱢᱟᱨᱤ ᱵᱚᱱ ᱮᱢᱟᱭᱟ ᱚᱱᱠᱟ ᱦᱤᱥᱟᱹᱵᱽᱛᱮ ᱱᱚᱣᱟ ᱫᱚ ᱥᱚᱫᱚᱨᱚᱜ ᱠᱟᱱᱟ